ᱡᱷᱟᱲᱠᱷᱚᱸᱰ ᱨᱮᱦᱚᱸ ᱟᱹᱰᱤᱜᱟᱱ ᱱᱚᱝᱠᱟ ᱯᱷᱤᱞᱤᱢ ᱛᱷᱤᱭᱮᱴᱟᱨ ᱠᱚᱦᱚᱸ ᱢᱮᱱᱟᱜᱼᱟ ᱟᱞᱮ ᱱᱚᱣᱟ ᱯᱩᱨᱵᱤ ᱥᱤᱝᱵᱷᱩᱢ ᱡᱮᱞᱟ ᱨᱮᱫᱚ ᱡᱮᱢᱚᱱ ᱴᱟᱴᱟ ᱨᱮᱦᱚᱸ ᱟᱹᱰᱤᱜᱟᱱ ᱯᱷᱤᱞᱤᱢ ᱛᱷᱤᱭᱮᱴᱟᱨ ᱢᱮᱱᱟᱜᱼᱟ ᱴᱤᱠᱤᱴ ᱴᱤᱠᱤᱴ ᱫᱚ ᱡᱮᱢᱚᱱ ᱴᱤᱠᱤᱴ ᱫᱚ ᱢᱤᱫᱴᱟᱝ ᱠᱚ ᱤᱭᱟᱹ ᱠᱟᱜᱼᱟ ᱠᱚ ᱡᱮ ᱱᱚᱣᱟ ᱵᱳᱭ ᱵᱟᱠᱷᱟᱨᱟ ᱫᱚ ᱱᱤᱱᱟᱹᱜ ᱴᱤᱠᱤᱴ ᱞᱟᱜᱟᱜᱼᱟ ᱟᱨ ᱱᱤᱱᱟᱹᱜ ᱫᱤᱱ ᱠᱷᱚᱱ ᱱᱤᱱᱟᱜ ᱫᱤᱱ ᱦᱟᱹᱵᱤᱡ ᱴᱤᱠᱤᱴ ᱞᱮ ᱟᱠᱷᱟᱨᱤᱧᱟ ᱟᱨ ᱡᱟᱦᱟᱸ ᱵᱳᱭ ᱠᱚ ᱫᱮᱠᱷᱟᱣᱟ ᱱᱟᱦᱟᱜ ᱚᱱᱟ ᱵᱳᱭ ᱦᱚᱸ ᱢᱟᱲᱟᱝ ᱨᱮᱜᱮ ᱠᱚ ᱞᱟᱹᱭ ᱠᱟᱜᱼᱟ ᱡᱮ ᱢᱤᱫᱴᱮᱱ ᱱᱚᱣᱟ ᱫᱚ ᱱᱤᱱᱟᱹᱜ ᱫᱤᱱ ᱠᱷᱚᱱᱟᱜ ᱱᱤᱱᱟᱹᱜ ᱫᱤᱱ ᱦᱟᱹᱵᱤᱡ ᱱᱚᱣᱟ ᱵᱳᱭ ᱫᱚ ᱟᱞᱮᱞᱮ ᱫᱮᱠᱷᱟᱣᱟ ᱟᱨ ᱱᱤᱱᱟᱹᱜ ᱫᱤᱱᱞᱮ ᱫᱚᱦᱚᱭᱟᱞᱮ ᱟᱨ ᱦᱚᱲ ᱠᱚ ᱡᱮᱢᱚᱱ ᱦᱚᱲ ᱠᱚ ᱦᱚᱲ ᱠᱚᱫᱚ ᱡᱟᱦᱟᱸ ᱛᱤᱱᱟᱹᱜ ᱦᱚᱲ ᱜᱮᱯᱮ ᱚᱸᱰᱮ ᱟᱠᱚᱣᱟᱜ ᱡᱟᱦᱟᱸ ᱛᱤᱱᱟᱹᱜ ᱱᱟᱦᱟᱜ ᱤᱭᱟᱹ ᱠᱚ ᱫᱚᱦᱚᱣᱟ ᱠᱚ ᱡᱮ ᱟᱞᱮᱭᱟᱜ ᱱᱚᱣᱟ ᱯᱷᱤᱞᱤᱢ ᱛᱷᱤᱭᱮᱴᱟᱨ ᱫᱚ ᱰᱮᱲᱥᱚ ᱵᱟᱝᱠᱤ ᱫᱩᱥᱚ ᱵᱟᱝᱠᱤ ᱛᱤᱱᱥᱚ ᱱᱟᱦᱟᱜ ᱡᱟᱦᱟᱸ ᱛᱤᱱᱟᱜ ᱜᱮ ᱱᱤᱱᱟᱹᱜ ᱜᱚᱴᱟᱝ ᱦᱚᱲ ᱠᱚ ᱵᱟᱠᱷᱟᱨᱟ ᱦᱚᱲ ᱫᱩᱲᱩᱵ ᱠᱟᱛᱮ ᱚᱸᱰᱮ ᱧᱮᱞ ᱫᱟᱲᱮᱭᱟᱜᱼᱟ ᱠᱚ ᱵᱳᱭ ᱟᱨ ᱥᱩᱵᱤᱫᱟ ᱡᱮᱢᱚᱱ ᱥᱩᱵᱤᱫᱟ ᱫᱚ ᱦᱩᱭᱮᱱᱟ ᱟᱹᱵᱤᱱ ᱡᱩᱫᱤ ᱜᱟᱹᱰᱤ ᱛᱮᱵᱤᱱ ᱪᱟᱞᱟᱣᱮᱱᱟ ᱵᱟᱝᱠᱤ ᱥᱟᱭᱠᱮᱞ ᱛᱮᱵᱤᱱ ᱪᱟᱞᱟᱣᱮᱱᱟ ᱮᱱᱠᱷᱟᱱ ᱚᱱᱟ ᱫᱚᱦᱚ ᱵᱟᱠᱷᱟᱨᱟ ᱡᱟᱭᱜᱟ ᱦᱚᱛᱚ ᱫᱚᱨᱠᱟᱨᱚᱜᱼᱟ ᱚᱱᱟ ᱦᱚᱸ ᱚᱱᱟ ᱟᱡ ᱛᱷᱤᱭᱮᱴᱟᱨ ᱨᱤᱡ ᱟᱜ ᱢᱟᱹᱞᱤᱠ ᱛᱟᱦᱮᱱᱟᱭ ᱥᱮ ᱩᱱᱤ ᱜᱮ ᱚᱱᱟᱦᱚᱭ ᱤᱭᱟᱹ ᱠᱟᱜᱼᱟ ᱮᱨᱮᱡ ᱫᱚᱦᱚ ᱠᱟᱜᱼᱟ ᱡᱮ ᱢᱮᱱᱛᱮ ᱡᱩᱫᱤ ᱜᱟᱹᱲᱤ ᱛᱮᱯᱮ ᱦᱤᱡᱩᱜᱼᱟ ᱮᱱᱠᱷᱟᱱ ᱜᱟᱹᱲᱤ ᱫᱚᱦᱚ ᱞᱟᱹᱜᱤᱫ ᱡᱟᱭᱜᱟ ᱥᱟᱭᱠᱮᱞ ᱛᱮᱯᱮ ᱦᱤᱡᱩᱜᱼᱟ ᱥᱟᱭᱠᱮᱞ ᱫᱚᱦᱚ ᱞᱟᱹᱜᱤᱫ ᱡᱟᱭᱜᱟ ᱚᱱᱟ ᱠᱚ ᱵᱟᱠᱷᱟᱨᱟ ᱟᱡ ᱟᱞᱟᱠ ᱛᱮ ᱜᱚᱱᱚᱝ ᱮ ᱦᱟᱛᱟᱣᱟ ᱚᱱᱟ ᱞᱟᱹᱜᱤᱫ ᱡᱮ ᱱᱚᱣᱟ ᱤᱭᱟᱹ ᱞᱟᱹᱜᱤᱫ ᱥᱟᱭᱠᱮᱞ ᱫᱚᱦᱚ ᱞᱟᱹᱜᱤᱫ ᱱᱤᱱᱟᱹᱜ ᱜᱚᱱᱚᱝ ᱛᱟᱭ ᱜᱟᱹᱲᱤ ᱦᱟᱛᱟᱣ ᱞᱟᱹᱜᱤᱫ ᱱᱤᱱᱟᱹᱜ ᱜᱚᱱᱚᱝ ᱛᱟᱭ ᱟᱨ ᱚᱱᱟ ᱵᱷᱤᱛᱤᱨ ᱨᱮ ᱡᱩᱫᱤ ᱟᱵᱤᱱ ᱫᱩᱲᱩᱵ ᱠᱟᱛᱮᱫ ᱵᱮᱱ ᱧᱮᱞᱟ ᱵᱮᱱ ᱡᱩᱫᱤ ᱟᱵᱤᱱ ᱡᱚᱢ ᱥᱟᱱᱟ ᱠᱮᱫ ᱵᱮᱱᱟ ᱡᱟᱦᱟᱸ ᱠᱚ ᱚᱸᱰᱮ ᱚᱸᱰᱮ ᱠᱚ ᱚᱸᱰᱮ ᱛᱟᱦᱮᱱᱟᱡᱚᱡᱚᱢ ᱡᱚᱢ ᱞᱟᱹᱜᱤᱫ ᱥᱟᱢᱟᱱ ᱠᱚ ᱮᱱᱠᱷᱟᱱ ᱟᱵᱤᱱ ᱚᱸᱰᱮ ᱠᱷᱚᱱᱟᱜ ᱜᱮ ᱦᱟᱛᱟᱣ ᱫᱟᱲᱮᱭᱟᱜᱼᱟ ᱵᱮᱱ ᱦᱟᱛᱟᱣ ᱵᱤᱱ ᱦᱟᱛᱟᱣ ᱠᱟᱛᱮᱫ ᱟᱨᱟᱢᱥᱮ ᱫᱩᱲᱩᱵ ᱠᱟᱛᱮᱫ ᱫᱩᱲᱩᱵ ᱠᱟᱛᱮᱫ ᱡᱚᱢ ᱡᱚᱢᱛᱮᱛᱩᱞᱩᱡ ᱦᱚᱸᱵᱮᱱ ᱧᱮᱞ ᱫᱟᱲᱮᱭᱟᱜᱼᱟ ᱵᱳᱭ